ᱤᱧ ᱤᱧᱟᱹᱜ ᱚᱞᱠᱚ ᱢᱟᱲᱟᱝ ᱥᱮᱫ ᱞᱟᱦᱟᱭ ᱞᱟᱹᱜᱤᱫ ᱫᱚ ᱢᱟᱲᱟᱝ ᱛᱮ ᱫᱤᱥᱚᱢ ᱫᱟᱬᱟ ᱠᱟᱛᱮᱫ ᱡᱟᱦᱟᱸ ᱧᱮᱞᱚᱜᱚᱜᱼᱟ ᱟᱨ ᱚᱱᱟ ᱯᱚᱨᱤᱵᱮᱥ ᱨᱮᱱᱟᱜ ᱢᱚᱱ ᱠᱚ ᱚᱱᱟ ᱯᱚᱨᱤᱵᱮᱥ ᱧᱮᱞ ᱠᱟᱛᱮᱫ ᱢᱚᱱ ᱠᱚ ᱵᱚᱫᱚᱞ ᱟᱹᱜᱩᱭᱟ ᱟᱨ ᱡᱟᱦᱟᱸ ᱜᱮ ᱚᱱᱚᱞᱤᱭᱟᱹ ᱴᱷᱮᱱ ᱠᱷᱚᱱ ᱠᱤᱪᱷᱩ ᱥᱤᱠᱷᱱᱟᱹᱛ ᱧᱟᱢ ᱠᱟᱛᱮᱫ ᱚᱞ ᱠᱚ ᱪᱮᱦᱨᱟ ᱥᱚᱨᱮᱥ ᱚᱞᱟ ᱫᱤᱥᱚᱢ ᱫᱟᱬᱟ ᱞᱮᱠᱷᱟᱱ ᱟᱨ ᱦᱚᱲ ᱥᱟᱞᱟᱜ ᱢᱮᱥᱟ ᱞᱮᱱᱠᱷᱟᱱ ᱚᱱᱟ ᱚᱞ ᱨᱮᱱᱟᱜ ᱢᱤᱫᱴᱟᱝ ᱦᱤᱡᱩᱜᱼᱟ ᱟᱨ ᱟᱹᱰᱤᱜᱟᱱ ᱠᱟᱛᱷᱟ ᱚᱸᱰᱮᱢ ᱪᱮᱫ ᱫᱟᱲᱮᱭᱟᱜᱼᱟ ᱟᱜᱟᱢ ᱫᱤᱱᱨᱮ ᱚᱱᱠᱟ ᱚᱞ ᱟᱹᱰᱤ ᱜᱩᱱᱢᱟᱱᱚᱜᱼᱟ ᱚᱱᱟ ᱚᱞ ᱫᱚ ᱚᱱᱠᱟᱛᱮ ᱢᱟᱲᱟᱝ ᱥᱮᱫ ᱞᱟᱦᱟᱜᱼᱟ ᱟᱨ ᱱᱩᱠᱩ ᱡᱟᱦᱟᱸ ᱛᱤᱱᱟᱹᱜ ᱚᱱᱚᱞᱤᱭᱟᱹ ᱠᱷᱚᱱ ᱥᱚᱨᱮᱥ ᱞᱟᱹᱜᱤᱫ ᱫᱚ

ᱦᱟᱯᱲᱟᱢ ᱴᱷᱮᱱ ᱠᱷᱚᱱ ᱠᱟᱛᱷᱟ ᱦᱚᱸ ᱯᱟᱱᱛᱮ ᱛᱮ ᱦᱩᱭᱩᱜᱼᱟ ᱟᱨ ᱥᱚᱢᱟᱡᱽ ᱨᱮᱱᱟᱜ ᱟᱹᱨᱤᱼᱪᱟᱹᱞᱤ ᱞᱟᱹᱭᱼᱞᱟᱠᱪᱟᱨ ᱧᱮᱞ ᱠᱟᱛᱮᱫ ᱚᱞ ᱞᱮᱠᱷᱟᱱ ᱚᱞ ᱫᱚ ᱢᱟᱲᱟᱝ ᱥᱮᱫ ᱟᱹᱰᱤᱜᱮ ᱢᱟᱲᱟᱝᱚᱜᱼᱟ ᱥᱚᱨᱠᱟᱨ ᱦᱚᱸ ᱚᱱᱟ ᱠᱷᱚᱱ ᱫᱚ ᱱᱤᱡᱮᱭᱟᱜ ᱚᱞᱦᱚᱸᱭ ᱮᱢ ᱫᱟᱲᱮᱭᱟᱢᱟ ᱢᱤᱫᱴᱟᱝ ᱥᱟᱨᱦᱟᱣᱮᱫ ᱢᱮᱭᱟᱭ ᱚᱱᱟ ᱠᱷᱟᱹᱛᱤᱨ ᱫᱚ

ᱦᱩᱭᱩᱜ ᱠᱟᱱᱟ ᱦᱚᱲ ᱥᱟᱞᱟᱜ ᱢᱮᱥᱟ ᱠᱟᱛᱮᱫ ᱟᱨ ᱟᱹᱨᱤᱪᱟᱹᱞᱤ ᱵᱟᱲᱟᱭ ᱠᱟᱛᱮᱫ ᱮᱱᱟᱝ ᱜᱮ ᱚᱱᱟ ᱠᱚᱫᱚ ᱱᱟᱯᱟᱭ ᱥᱟᱺᱦᱤᱡ ᱚᱞᱚᱜᱚᱜᱼᱟ ᱠᱚᱣᱟᱜ ᱠᱤᱪᱷᱩ ᱢᱮ ᱥᱟᱶᱛᱮ ᱱᱤᱡᱮᱨᱟᱜ ᱢᱚᱱ ᱦᱚᱸ ᱧᱮᱞ ᱠᱟᱛᱮᱫ ᱜᱚᱲᱦᱚᱱ ᱠᱟᱛᱮᱫ ᱚᱱᱟ ᱠᱚᱫᱚ ᱚᱞᱛᱮ ᱦᱩᱭᱩᱜᱼᱟ